ᱢᱤᱫ ᱫᱤᱱ ᱤᱧ ᱥᱟᱱᱟᱢ ᱦᱚᱲᱠᱩ ᱚᱲᱟᱜ ᱨᱮᱠᱩ ᱵᱟᱹᱜᱤ ᱩᱴᱩ ᱟᱠᱟᱫᱤᱧ ᱛᱟᱦᱮᱱᱟ ᱮᱱ ᱦᱤᱞᱚᱜ ᱠᱩ ᱢᱮᱛᱟᱫᱤᱧᱟ ᱡᱮ ᱤᱥᱤᱱ ᱠᱟᱛᱮᱜ ᱡᱚᱢ ᱢᱮ ᱱᱤᱡᱮ ᱛᱮᱜᱤ ᱠᱤᱱᱛᱩ ᱤᱧᱢᱟ ᱤᱥᱤᱱ ᱵᱟᱹᱧ ᱵᱟᱲᱟᱭ ᱪᱮᱠᱟ ᱠᱟᱛᱮᱧ ᱡᱚᱢᱟ ᱚᱱᱟᱞᱟᱹᱜᱤᱫ ᱛᱮᱧ ᱪᱤᱱᱛᱟ ᱵᱷᱟᱵᱱᱟ ᱠᱟᱛᱮᱧ ᱧᱮᱞ ᱠᱮᱫᱟ ᱡᱮ ᱱᱮᱛᱟᱨ ᱫᱚ ᱡᱚᱛᱚᱨᱚᱠᱚᱢᱟᱜ ᱵᱮᱵᱚᱥᱛᱟ ᱢᱮᱱᱟᱜ ᱟᱠᱟᱫᱟ ᱡᱮ ᱚᱱᱞᱟᱭᱤᱱ ᱛᱮᱦᱚ ᱡᱚᱢᱟᱜ ᱧᱟᱢᱚᱜ ᱟ ᱚᱱᱟ ᱞᱟᱹᱜᱤᱫ ᱛᱮ ᱤᱧ ᱡᱚᱢᱟᱜ ᱚᱱᱞᱟᱭᱤᱱ ᱛᱮᱧ ᱚᱰᱟᱨ ᱠᱮᱫᱟ ᱟᱨ ᱧᱮᱞᱫᱟᱹᱧ ᱡᱮ ᱴᱷᱤᱠ ᱥᱩᱢᱟᱹᱭ ᱨᱮᱜᱤᱠᱩ ᱟᱹᱜᱩ ᱩᱴᱩᱣᱟᱹᱧᱟᱹ ᱥᱚᱢᱚᱭ ᱦᱚᱠᱚ ᱞᱟᱹᱭᱟᱫᱤᱧᱟᱹ ᱠᱤᱱᱛᱩ ᱤᱧᱤᱧ ᱳᱭᱮᱴᱤᱝᱨᱮᱧ ᱛᱟᱦᱮᱸᱭᱮᱱᱟ ᱛᱟᱺᱜᱤ ᱠᱤᱫᱟᱹᱧ ᱡᱟ ᱥᱚᱢᱚᱭ ᱠᱩ ᱮᱢ ᱞᱮᱱᱟ ᱚᱱᱟᱦᱚᱭ ᱛᱟᱵ ᱤᱫᱤᱠᱮᱫᱟ ᱤᱧ ᱟᱹᱲᱤᱥ ᱪᱟᱵᱟᱭᱮᱱᱟ ᱨᱮᱸᱜᱮᱡ ᱛᱮ ᱛᱟᱯᱚᱨᱮ ᱪᱮᱠᱟᱭᱟᱹᱧ ᱚᱱᱟᱞᱟᱹᱜᱤᱫ ᱛᱮ ᱳᱭᱮᱵ ᱥᱟᱭᱤᱴ ᱨᱮᱧ ᱠᱮᱫᱟ ᱡᱮ ᱵᱟᱝᱢᱟ ᱰᱟᱦᱟᱨ ᱨᱮᱜᱤ ᱢᱮᱱᱟᱜ ᱟ ᱟᱨ ᱮᱠᱴᱩ ᱥᱩᱢᱟᱹᱭ ᱞᱟᱜᱟᱜᱼᱟ ᱵᱟᱝᱠᱷᱟᱡ ᱤᱧᱴᱷᱮᱡ ᱜᱤ ᱦᱮᱡ ᱥᱮᱴᱮᱨᱚᱜᱼᱟ